ᱡᱚᱦᱟᱨ ᱜᱮ ᱦᱮᱸ ᱟᱵᱚ ᱡᱮ ᱥᱚᱢᱟᱡᱽ ᱨᱮ ᱜᱤᱫᱽᱨᱟᱹ ᱠᱚ ᱦᱮᱱᱟᱜ ᱠᱚᱣᱟ ᱩᱱᱠᱩ ᱱᱮᱛᱟᱨ ᱤᱱᱴᱟᱨᱱᱮᱴ ᱤᱱᱴᱟᱨᱱᱮᱴ ᱱᱩᱠᱩ ᱵᱮᱥᱤ ᱠᱚ ᱵᱚᱞᱚᱣᱟᱠᱟᱱᱟ ᱟᱨ ᱚᱱᱟ ᱠᱷᱟᱹᱛᱤᱨ ᱛᱮ ᱜᱤᱫᱽᱨᱟᱹ ᱟᱹᱰᱤ ᱠᱚᱢ ᱠᱚ ᱵᱚᱞᱮ ᱠᱚ ᱪᱟᱞᱟᱜ ᱠᱟᱱᱟ ᱥᱠᱩᱞ ᱟᱨ ᱟᱨ ᱟᱵᱚ ᱥᱚᱢᱟᱡᱽ ᱨᱮᱱᱟᱜ ᱜᱤᱫᱽᱨᱟᱹ ᱠᱚ ᱮᱠᱴᱩ ᱨᱮᱸᱜᱮᱡ ᱜᱮᱭᱟ ᱠᱚ ᱟᱨ ᱵᱚᱞᱮ ᱡᱚᱛᱚ ᱚᱲᱟᱜ ᱨᱮᱱ ᱦᱚᱲ ᱠᱚ ᱵᱟᱠᱚ ᱮᱯᱷᱳᱨᱴ ᱫᱟᱲᱮᱭᱟᱜ ᱠᱟᱱᱟ ᱚᱱᱟ ᱠᱷᱟᱹᱛᱤᱨ ᱧᱮᱞ ᱦᱩᱭᱩᱜ ᱛᱟᱵᱚᱱᱟ

ᱟᱨ ᱟᱵᱚ ᱵᱚᱞᱮ ᱟᱵᱚ ᱥᱚᱢᱟᱡᱽ ᱨᱮᱱ ᱜᱤᱫᱽᱨᱟᱹ ᱠᱚ ᱡᱮᱱᱚ

ᱦᱮᱸ ᱦᱮᱸ ᱟᱨᱚ ᱟᱨᱚ ᱡᱟᱛᱮ ᱠᱚ ᱵᱚᱞᱮ ᱮᱠᱥᱴᱨᱟ ᱠᱞᱟᱥ ᱮᱢ ᱫᱟᱲᱮ ᱞᱮᱠᱷᱟᱡ ᱟᱨᱚ ᱵᱷᱟᱜᱮ ᱦᱩᱭᱩᱜᱼᱟ ᱡᱟᱛᱮ ᱩᱱᱠᱩ ᱟᱨᱚ ᱥᱩᱵᱤᱫᱟ ᱦᱩᱭᱩᱜ ᱛᱟᱠᱚ

ᱟᱨ ᱟᱵᱚ ᱴᱚᱞᱟᱨᱮᱱᱟᱜ ᱡᱮ ᱥᱚᱢᱚᱥᱥᱟ ᱦᱩᱭᱩᱜ ᱠᱟᱱᱟ ᱚᱱᱟ ᱠᱚ ᱛᱷᱚᱲᱟ ᱟᱞᱳᱪᱚᱱᱟᱭ ᱛᱟᱵᱚᱱ ᱯᱮ

ᱚᱱᱟ ᱠᱚᱞ ᱠᱚ ᱤᱭᱟᱹ ᱯᱨᱚᱛᱤᱴᱤ ᱯᱚᱧᱪᱟᱭᱮᱛ ᱨᱮ ᱠᱷᱚᱵᱚᱨ ᱮᱢ ᱦᱩᱭᱩᱜᱼᱟ ᱡᱮ ᱡᱚᱛᱚ ᱠᱚᱞ ᱠᱚ ᱴᱷᱤᱠ ᱨᱮᱱᱟᱜ ᱟᱨ ᱡᱮᱱᱚ ᱠᱚᱞ ᱢᱚᱡᱽ ᱛᱮ ᱵᱮᱵᱚᱦᱟᱨ ᱦᱩᱭᱩᱜ ᱚᱱᱟ ᱞᱟᱜᱤᱜ ᱦᱚᱸ ᱛᱷᱚᱲᱟ ᱧᱮᱞ ᱦᱩᱭᱩᱜᱼᱟ ᱟᱨ ᱟᱨ ᱡᱟᱛᱮ ᱱᱤᱭᱟᱹ ᱠᱚ ᱚᱥᱩᱵᱤᱛᱟ ᱵᱟᱝ ᱚᱱᱟ ᱞᱟᱹᱜᱤᱫ ᱡᱚᱛᱚ ᱧᱮᱞ ᱦᱩᱭᱩᱜᱼᱟ

ᱟᱨ ᱡᱟᱦᱟᱱᱟᱜ ᱥᱚᱢᱚᱥᱥᱟ ᱛᱟᱦᱮᱱ ᱠᱷᱟᱡ ᱛᱷᱚᱲᱟ ᱞᱟᱹᱭ ᱛᱟᱵᱚᱱ ᱢᱮ ᱚᱱᱟ ᱠᱚ ᱡᱚᱛᱚ ᱦᱚᱲ ᱡᱟᱱᱟᱣ ᱠᱚ ᱦᱩᱭᱩᱜᱼᱟ ᱡᱮ ᱠᱚᱞ ᱡᱩᱫ ᱞᱟᱹᱜᱤᱫ ᱛᱷᱚᱲᱟ ᱡᱩᱫᱤᱯᱮ ᱮᱢ ᱫᱟᱲᱮᱭᱟᱜ ᱠᱷᱟᱡ ᱛᱟᱦᱚᱞᱮ ᱟᱵᱚ ᱜᱮ ᱥᱩᱵᱤᱫᱟ ᱦᱩᱭᱩᱜ ᱛᱟᱵᱚᱱᱟ ᱡᱮ ᱠᱚᱞ ᱡᱩᱜ ᱞᱮᱠᱷᱟᱡ ᱟᱵᱚ ᱜᱮ ᱫᱟᱜ ᱵᱚᱱ ᱧᱩ ᱫᱟᱲᱮᱭᱟᱜᱼᱟ ᱟᱨ ᱛᱟᱦᱚᱞᱮ ᱟᱵᱚ ᱡᱮ ᱱᱤᱭᱟᱹ ᱡᱮ ᱥᱤᱛᱩᱝ ᱠᱟᱱᱟ ᱚᱱᱟ ᱢᱚᱫᱽᱫᱷᱮ ᱡᱮ ᱟᱵᱚ ᱡᱮ ᱥᱚᱢᱚᱥᱥᱟ ᱦᱩᱭᱩᱜ ᱠᱟᱱ ᱛᱟᱵᱚᱱᱟ ᱚᱱᱟ ᱵᱟᱝ ᱦᱩᱭᱩᱜᱼᱟ ᱚᱱᱟ ᱞᱟᱹᱜᱤᱫ ᱟᱵᱚ ᱛᱷᱚᱲᱟ ᱪᱟᱸᱫᱟ ᱮᱢ ᱜᱚᱲᱚ ᱠᱟᱛᱮ ᱟᱵᱚ ᱡᱮ ᱥᱚᱢᱚᱥᱥᱟ ᱦᱩᱭᱩᱜ ᱠᱟᱱᱟ ᱚᱱᱟ ᱠᱚᱵᱚ ᱴᱷᱤᱠᱟ ᱟᱨ ᱟᱨ ᱡᱟᱦᱟᱱᱟᱜ ᱠᱚ ᱟᱵᱮᱱ ᱫᱚᱦᱚᱣ ᱠᱟᱫᱟᱵᱮᱱ ᱤᱱᱟᱹ ᱠᱚ ᱵᱚᱞᱮ ᱠᱳᱥᱪᱮᱱ ᱡᱮᱴᱟᱵᱮᱱ ᱫᱚᱦᱚᱣ ᱠᱟᱫᱟ ᱚᱱᱟ ᱠᱚ ᱟᱵᱮᱱ ᱵᱮᱱ ᱞᱟᱹᱭ ᱫᱟᱲᱮᱭᱟᱜᱼᱟ ᱦᱮᱸ

ᱱᱤᱭᱟᱹ ᱠᱚᱫᱚ ᱦᱩᱭᱩᱜ ᱠᱟᱱᱟ ᱡᱚᱛᱚ ᱦᱚᱲ ᱜᱤ ᱡᱟᱱᱟᱣ ᱠᱟᱛᱮᱜ ᱟᱵᱚ ᱡᱮ ᱵᱟᱯᱞᱟ ᱥᱚᱢᱟᱡᱽ ᱨᱮᱱᱟᱜ ᱡᱮ ᱡᱤᱱᱤᱥ ᱠᱚ ᱚᱱᱟ ᱠᱚ ᱠᱤᱨᱤᱝ ᱦᱩᱭ ᱞᱟᱜᱤᱜ ᱡᱚᱛᱚ ᱦᱚᱲ ᱢᱮᱛᱟ ᱠᱚ ᱦᱩᱭᱩᱜᱼᱟ ᱟᱨ ᱴᱚᱞᱟ ᱠᱮ ᱴᱚᱞᱟ ᱨᱮᱱᱟᱜ ᱠᱮᱞᱟᱵ ᱠᱷᱚᱡ ᱟᱵᱚ ᱡᱮᱴᱟ ᱵᱚ ᱫᱟᱲᱮᱭᱟᱜᱼᱟ ᱡᱚᱛᱚ ᱦᱚᱲ ᱪᱟᱸᱫᱟ ᱠᱟᱛᱮ ᱟᱵᱚ ᱚᱱᱟ ᱠᱤᱨᱤᱝ ᱨᱮᱱᱟᱜ ᱵᱚ ᱪᱮᱥᱴᱟᱭᱟ ᱟᱨ ᱟᱵᱚ ᱵᱚ ᱪᱮᱥᱴᱟᱭᱟ ᱟᱨ ᱡᱮ ᱡᱮᱱᱚ ᱵᱟᱦᱨᱮ ᱨᱮᱱ ᱦᱚᱲ ᱡᱮᱱᱚ ᱵᱟᱵᱚ ᱟᱹᱜᱩᱭᱟᱠᱚᱜ ᱟᱨ ᱟᱵᱚᱣᱟᱜ ᱢᱚᱫᱽᱫᱷᱮ ᱨᱮᱠᱚ ᱛᱟᱦᱮᱱ ᱛᱟᱵᱚᱱᱟ ᱚᱱᱟ ᱵᱚ ᱪᱮᱥᱴᱟᱭᱟ ᱟᱨ ᱵᱮᱥ ᱤᱱᱟᱹᱜ ᱜᱮ ᱟᱨ ᱵᱮᱥ ᱡᱚᱦᱟᱨ ᱜᱮ